ᱟᱞᱮ ᱱᱤᱭᱟᱹ ᱢᱟᱞᱫᱟ ᱰᱤᱥᱴᱨᱤᱠ ᱢᱟᱞᱫᱟ ᱡᱮᱞᱟ ᱜᱟᱡᱚᱞ ᱛᱷᱟᱱᱟ ᱵᱞᱚᱠ ᱨᱮᱫᱚ ᱨᱮᱸᱜᱮᱡ ᱚᱨᱮᱡ ᱦᱚᱲ ᱞᱟᱹᱜᱤᱫ ᱫᱚ ᱥᱚᱨᱠᱟᱨᱤ ᱦᱚᱥᱯᱤᱴᱟᱞ ᱠᱚ ᱢᱮᱱᱟᱜᱼᱟ ᱚᱸᱰᱮ ᱫᱚ ᱠᱚᱢ ᱫᱟᱢᱛᱮ ᱪᱤᱠᱤᱛᱥᱟ ᱠᱚᱠᱚ ᱧᱟᱢᱫᱟ ᱪᱟᱞᱟᱜ ᱦᱤᱡᱩᱜ ᱨᱮᱭᱟᱜ ᱰᱟᱦᱟᱨ ᱠᱚᱦᱚᱸ ᱢᱚᱡᱽ ᱜᱮᱭᱟ ᱟᱨ ᱨᱮᱸᱜᱮᱡ ᱚᱨᱮᱡ ᱦᱚᱲ ᱫᱚ ᱵᱤᱱᱟᱹ ᱯᱚᱭᱥᱟ ᱛᱮᱦᱚᱸ ᱪᱤᱠᱤᱛᱥᱟ ᱠᱚ ᱧᱟᱢᱫᱟ ᱪᱟᱞᱟᱜ ᱦᱤᱡᱩᱜ ᱨᱮᱭᱟᱜ ᱰᱟᱦᱟᱨ ᱨᱮᱭᱟᱜ ᱰᱟᱦᱟᱨ ᱦᱚᱸ ᱢᱚᱡᱽ ᱜᱮᱭᱟ ᱟᱨ ᱠᱚ ᱚᱝᱜᱚᱱᱳᱣᱟᱲᱤ ᱠᱨᱚᱢᱤ ᱚᱠᱚᱭ ᱠᱚ ᱢᱮᱱᱟᱜ ᱠᱚᱣᱟ ᱛᱟᱭᱚᱢ ᱥᱮᱫ ᱛᱟᱭᱚᱢ ᱟᱹᱛᱩ ᱟᱹᱛᱩ ᱨᱮ ᱢᱮᱱᱟᱜ ᱠᱚᱣᱟ ᱩᱱᱠᱩ ᱦᱚᱸ ᱟᱹᱛᱩ ᱟᱹᱛᱩ ᱠᱚ ᱫᱟᱬᱟᱱ ᱠᱟᱱᱟ ᱥᱮ ᱟᱹᱛᱩ ᱟᱹᱛᱩ ᱨᱮ ᱢᱤᱫᱴᱮᱱ ᱠᱟᱛᱮᱫ ᱚᱯᱷᱤᱥ ᱢᱮᱱᱟᱜ ᱛᱟᱠᱚᱣᱟ ᱚᱱᱟ ᱚᱯᱷᱤᱥ ᱠᱷᱚᱡ ᱦᱚᱸᱠᱚ ᱫᱟᱬᱟᱱ ᱠᱟᱱᱟ ᱟᱨᱠᱚ ᱠᱩᱞᱤ ᱚᱲᱟᱜ ᱚᱲᱟᱜ ᱠᱚ ᱠᱩᱞᱤᱭᱮᱫ ᱠᱚᱣᱟ ᱚᱠᱚᱭ ᱠᱚᱣᱟᱜ ᱚᱱᱠᱟᱱ ᱨᱩᱣᱟᱹ ᱧᱟᱢᱚᱜᱼᱟ ᱩᱱᱠᱩ ᱫᱚ ᱛᱩᱨᱟᱹᱫ ᱠᱚ ᱪᱤᱠᱤᱛᱥᱟᱭᱮᱜ ᱠᱚᱜᱮᱭᱟ ᱪᱤᱠᱤᱛᱥᱟ ᱫᱚ ᱱᱟᱯᱟᱭ ᱜᱮ ᱢᱮᱱᱟᱜᱼᱟ ᱡᱮᱢᱚᱱ ᱴᱤᱵᱷᱤ ᱨᱩᱣᱟᱹ ᱛᱟᱨᱯᱚᱨᱮ ᱴᱟᱭᱯᱷᱚᱭᱮᱰ ᱦᱮᱸ ᱡᱚᱠᱽᱠᱷᱟ ᱚᱱᱟᱠᱚ ᱨᱩᱣᱟᱹ ᱨᱮᱭᱟᱜ ᱟᱫᱚ ᱱᱟᱯᱟᱭ ᱜᱮ ᱱᱟᱯᱟᱭ ᱜᱮᱞᱮ ᱧᱟᱢᱫᱟ ᱥᱮ ᱯᱚᱨᱤᱥᱮᱵᱟ ᱦᱚᱸ ᱵᱷᱟᱹᱜᱤ ᱜᱮᱭᱟ ᱱᱚᱰᱮᱱᱟᱜ ᱫᱚ ᱱᱚᱰᱮᱱᱟᱜ ᱫᱚ